ᱟᱵᱚ ᱵᱷᱟᱨᱚᱛ ᱫᱤᱥᱚᱢ ᱫᱚ ᱱᱮᱛᱟᱨ ᱛᱮᱦᱮᱧ ᱜᱟᱯᱟ ᱫᱚ ᱟᱭᱢᱟ ᱜᱮ ᱰᱮᱵᱷᱞᱚᱯ ᱪᱟᱞᱟᱜ ᱠᱟᱱᱟ ᱡᱮᱦᱮᱛᱩ ᱱᱮᱛᱟᱨ ᱵᱮᱵᱽᱥᱟ ᱠᱚᱨᱮᱜ ᱟᱭᱢᱟ ᱜᱮ ᱠᱟᱹᱣᱰᱤ ᱠᱚ ᱞᱟᱜᱟᱜ ᱠᱟᱱᱟ ᱛᱳ ᱚᱱᱠᱟ ᱱᱚᱣᱟ ᱟᱵᱚ ᱵᱮᱵᱽᱥᱟ ᱠᱚᱨᱮᱜ ᱡᱟ ᱴᱟᱠᱟ ᱠᱚ ᱜᱚᱲᱚ ᱥᱚᱯᱚᱦᱚᱫ ᱠᱚ ᱞᱟᱜᱟᱜ ᱠᱟᱱᱟ ᱛᱳ ᱱᱮᱛᱟᱨ ᱫᱚ ᱵᱮᱝᱠ ᱪᱟᱞᱟᱣ ᱠᱟᱛᱮᱜ ᱜᱮ ᱛᱩᱞᱟᱹᱣ ᱦᱩᱭᱩᱜ ᱠᱟᱱᱟ ᱡᱮᱦᱮᱛᱩ ᱚᱱᱟ ᱠᱷᱟᱹᱛᱤᱨ ᱛᱮ ᱱᱮᱛᱟᱨ ᱟᱵᱚ ᱵᱷᱟᱨᱚᱛ ᱢᱟᱱᱮ ᱟᱭᱢᱟ ᱜᱮ ᱠᱟᱹᱢᱤ ᱦᱮᱸ ᱦᱳᱭ ᱟᱭᱢᱟᱜᱮ ᱰᱤᱡᱤᱴᱮᱞ ᱤᱱᱴᱟᱨᱱᱮᱴ ᱨᱮᱱᱟᱜ ᱤᱱᱴᱟᱨᱱᱮᱴ ᱥᱩᱵᱤᱫᱷᱟ ᱦᱮᱡ ᱠᱟᱱᱟ ᱡᱮᱦᱮᱛᱩ ᱜᱩᱜᱩᱞ ᱯᱮᱹ ᱯᱷᱳᱱ ᱯᱮᱹ ᱛᱟᱨᱯᱚᱨ ᱮᱢᱟᱡᱚᱱ ᱯᱮᱹ ᱟᱭᱢᱟ ᱜᱟᱱ ᱚᱱᱠᱟ ᱜᱮ ᱥᱩᱵᱤᱫᱷᱟ ᱦᱮᱡ ᱠᱟᱱᱟ ᱤᱱᱴᱟᱨᱱᱮᱴ ᱢᱟᱱᱮ ᱠᱟᱹᱣᱰᱤ ᱠᱟᱹᱣᱰᱤ ᱴᱮᱱᱮᱥᱯᱷᱟᱨ ᱞᱟᱹᱜᱤᱫ ᱛᱳ ᱮᱠᱷᱚᱱ ᱛᱚ ᱯᱷᱳᱱ ᱨᱮᱜᱮ ᱡᱟᱦᱟᱸ ᱛᱳ ᱚᱱᱮᱠ ᱜᱟᱱ ᱟᱭᱢᱟ ᱜᱟᱱ ᱜᱮ ᱥᱩᱵᱤᱫᱷᱟ ᱦᱮᱡ ᱠᱟᱱᱟ ᱤᱱᱴᱟᱨᱱᱮᱴ ᱤᱱᱴᱟᱨᱱᱮᱴ ᱫᱟᱨᱟᱭ ᱛᱮ ᱛᱳ ᱤᱧ ᱡᱮᱢᱚᱱ ᱯᱷᱳᱱ ᱯᱮᱹ ᱛᱷᱨᱩ ᱤᱱᱴᱟᱨᱱᱮᱴ ᱨᱮᱦᱚᱸ ᱯᱷᱳᱱ ᱯᱮᱹ ᱛᱷᱨᱩ ᱤᱱᱴᱟᱨᱱᱮᱴ ᱥᱟᱦᱟᱡᱽᱡᱚ ᱛᱮ ᱡᱮ ᱡᱮᱦᱮᱛᱩ ᱯᱷᱳᱱ ᱱᱤᱛᱚᱜ ᱟᱢ ᱴᱷᱮᱱ ᱠᱟᱹᱣᱰᱤ ᱚᱲᱟᱜ ᱨᱮᱢ ᱵᱟᱹᱜᱤ ᱦᱚᱴᱚᱣᱟᱫᱟ ᱡᱮ ᱟᱢ ᱴᱷᱮᱱ ᱵᱟᱹᱱᱩᱜᱼᱟ ᱚᱲᱟᱜ ᱨᱮ ᱠᱮᱥ ᱫᱚ ᱚᱲᱟᱜ ᱨᱮ ᱢᱮᱱᱟᱜ ᱛᱟᱢᱟ ᱛᱚ ᱤᱱᱴᱟᱨᱱᱮᱴ ᱛᱷᱨᱩ ᱯᱷᱳᱱ ᱯᱮᱹ ᱛᱮᱥᱮ ᱜᱩᱜᱳᱞ ᱯᱮᱹ ᱥᱮ ᱮᱢᱟᱡᱚᱱ ᱯᱮᱹ ᱠᱚᱛᱮ ᱢᱳᱵᱟᱭᱤᱞ ᱨᱮᱜᱮ ᱯᱚᱭᱥᱟᱢ ᱠᱩᱞ ᱫᱟᱲᱮᱣᱟᱜᱼᱟ ᱚᱱᱟ ᱦᱤᱥᱟᱹᱵᱽ ᱛᱮ ᱟᱵᱚ ᱥᱮᱫ ᱢᱤᱫᱴᱮᱱ ᱰᱮᱵᱷᱞᱚᱯᱚᱜ ᱠᱟᱱᱟ ᱰᱤᱡᱤᱴᱟᱞ ᱯᱮᱢᱮᱱᱴ ᱟᱭᱢᱟ ᱨᱚᱠᱚᱢ ᱛᱮᱜᱮ ᱞᱟᱹᱠᱛᱤ ᱠᱟᱱᱟ ᱛᱚ ᱢᱟᱱᱮ ᱢᱤᱥ ᱢᱤᱫ ᱫᱤᱠ ᱛᱷᱮᱠᱮ ᱫᱚ ᱟᱵᱚ ᱱᱚᱣᱟ ᱯᱮᱴᱤᱮᱢ ᱯᱮᱹ ᱯᱷᱳᱱ ᱯᱮᱹ ᱫᱚ ᱱᱚᱜᱼᱚᱭ ᱤᱱᱴᱟᱨᱱᱮᱴ ᱤᱱᱴᱟᱨᱱᱮᱴ ᱵᱮᱝᱠᱤᱝ ᱨᱮ ᱰᱤᱡᱤᱴᱟᱞ ᱯᱮᱢᱮᱱᱴ ᱞᱮᱠᱟ ᱛᱮᱫᱚ ᱟᱭᱢᱟ ᱜᱮ ᱥᱩᱵᱤᱫᱷᱟ ᱜᱮᱭᱟ